ᱯᱚᱡᱤᱴᱤᱵᱷ ᱫᱤᱠᱚ ᱰᱟᱥᱵᱤᱱ ᱢᱟᱱᱮ ᱰᱟᱥᱵᱤᱱ ᱨᱮᱭᱟᱜ ᱯᱚᱡᱮᱴᱤᱵᱷ ᱫᱤᱠ ᱫᱚ ᱦᱩᱭᱩᱜ ᱠᱟᱱᱟ ᱡᱮ ᱰᱟᱥᱵᱤᱱ ᱫᱚ ᱟᱵᱚ ᱦᱮᱞᱯᱵᱚᱱ ᱦᱟᱱᱛᱮ ᱱᱟᱛᱮ ᱵᱟᱝ ᱠᱟᱪᱨᱟᱜ ᱢᱟ ᱵᱟᱝ ᱢᱟᱹᱭᱞᱟᱜ ᱢᱟ ᱪᱮᱫᱜ ᱥᱮ ᱟᱵᱩ ᱡᱟᱦᱟᱱᱟᱜ ᱜᱤᱵᱩᱱ ᱡᱚᱢᱟ ᱚᱱᱟ ᱜᱮ ᱯᱮᱠᱮᱴ ᱠᱚ ᱛᱟᱦᱮᱱᱟ ᱡᱮ ᱡᱟᱦᱟᱱᱟᱜ ᱜᱤ ᱟᱵᱚᱨᱡᱚᱱᱟ ᱡᱤᱱᱤᱥ ᱦᱩᱭᱮᱱᱟ ᱟᱨ ᱡᱟᱦᱟᱱ ᱢᱟᱱ ᱛᱟᱦᱟᱸ ᱵᱚᱱ ᱜᱤᱰᱤ ᱠᱤᱫᱟ ᱛᱳ ᱰᱟᱥᱵᱤᱱ ᱛᱮᱦᱮᱞᱮᱱ ᱠᱷᱟᱱᱫᱚ ᱰᱟᱥᱵᱤᱱ ᱨᱮᱢ ᱜᱤᱰᱤᱭᱟ ᱟᱨ ᱢᱤᱫᱴᱮᱱ ᱠᱟᱛᱷᱟ ᱦᱩᱭᱩᱜ ᱠᱟᱱᱟ ᱡᱮ ᱡᱟᱦᱟᱸ ᱱᱟᱜ ᱡᱤᱱᱤᱥ ᱜᱮ ᱢᱟᱱᱮ ᱡᱮᱢᱚᱱ ᱰᱟᱥᱵᱤᱱ ᱫᱚ ᱰᱟᱥᱵᱤᱱ ᱢᱟᱱᱮ ᱜᱮ ᱦᱩᱭᱩᱜ ᱠᱟᱱᱟ ᱱᱩᱭᱫᱚ ᱰᱟᱥᱴ ᱨᱮᱱ ᱵᱤᱱ ᱠᱟᱱᱟᱭ ᱢᱟᱱᱮ ᱫᱚ ᱡᱟᱦᱟᱸ ᱜᱮ ᱟᱞᱛᱩᱯᱷᱟᱞᱛᱩ ᱰᱟᱥᱴ ᱛᱟᱦᱮᱱᱟ ᱟᱫᱚ ᱚᱸᱰᱮ ᱵᱚᱱ ᱥᱟᱵᱟᱣ ᱠᱚᱜᱼᱟ ᱰᱟᱥᱵᱤᱱ ᱫᱚ ᱟᱵᱚᱭ ᱦᱮᱞᱯᱵᱚᱱ ᱜᱮᱭᱟ ᱡᱟᱛᱮ ᱫᱷᱟᱨᱮ ᱯᱟᱥᱮ ᱵᱟᱝ ᱢᱟᱹᱭᱞᱟᱹᱜᱢᱟ ᱴᱷᱤᱠ ᱜᱮᱭᱟ ᱟᱨ ᱱᱚᱛᱮ ᱟᱡ ᱴᱷᱮᱡ ᱡᱚᱛᱚ ᱠᱤᱪᱷᱩ ᱵᱚᱱ ᱵᱷᱚᱨᱟᱣᱴᱚ ᱠᱟᱜ ᱜᱮᱭᱟ ᱟᱨ ᱰᱟᱥᱵᱤᱱ ᱨᱮ ᱟᱨᱚ ᱢᱤᱫᱴᱮᱱ ᱤᱭᱟᱹ ᱢᱮᱱᱟᱜᱼᱟ ᱡᱮ ᱰᱟᱥᱵᱤᱱ ᱡᱮᱦᱮᱛᱩ ᱵᱚᱱ ᱵᱮᱵᱚᱦᱟ ᱜᱮᱭᱟ ᱛᱟᱦᱚᱞᱮ ᱠᱟᱹᱴᱤᱡ ᱜᱤᱫᱽᱨᱟᱹ ᱠᱚᱦᱚᱸ ᱡᱟᱦᱟᱸ ᱱᱟᱜ ᱦᱤᱨᱤᱡ ᱯᱟᱥᱤᱨ ᱡᱤᱱᱤᱥ ᱠᱚ ᱦᱟᱞᱟᱝ ᱠᱟᱛᱮ ᱵᱟᱝ ᱠᱚ ᱡᱚᱢ ᱫᱟᱲᱮᱭᱟᱜᱼᱟ ᱡᱮᱦᱮᱛᱩ ᱩᱱᱠᱩ ᱰᱟᱥᱵᱤᱱ ᱠᱚ ᱵᱮᱵᱚᱨᱟ ᱞᱮᱠᱷᱟᱡ ᱫᱚ ᱰᱟᱥᱵᱤᱱ ᱨᱮᱵᱚᱱ ᱜᱤᱰᱤᱠᱟᱜᱼᱟ ᱥᱮ ᱛᱟᱦᱚᱞᱮ ᱫᱚ ᱜᱤᱫᱽᱨᱟᱹ ᱠᱚ ᱚᱠᱟ ᱠᱷᱚᱱ ᱥᱮᱯᱴᱤ ᱠᱚ ᱛᱟᱦᱮᱸᱱᱟ ᱥᱮ ᱡᱟᱦᱟᱸ ᱱᱟᱜ ᱠᱚ ᱟᱵᱚ ᱯᱷᱟᱞᱛᱩ ᱜᱮ ᱚᱛ ᱛᱮ ᱜᱤᱰᱤ ᱛᱟᱦᱮᱱᱟ ᱛᱟᱦᱚᱞᱮ ᱠᱷᱟᱱ ᱫᱚ ᱡᱚᱛᱚ ᱡᱩᱫᱤ ᱥᱟᱵ ᱠᱮᱫᱟ ᱛᱟᱦᱚᱞᱮ ᱠᱷᱟᱡ ᱫᱚ ᱜᱤᱫᱽᱨᱟᱹ ᱥᱮ ᱟᱵᱭᱤᱡ ᱞᱟᱹᱴᱩ ᱦᱚᱲ ᱠᱚᱦᱚᱸ ᱡᱟᱦᱟᱸ ᱠᱚᱨᱮ ᱤᱭᱟᱹ ᱟᱫᱮᱭᱟ ᱛᱟᱦᱚᱞᱮ ᱠᱷᱟᱱ ᱰᱟᱥᱵᱤᱱ ᱛᱟᱦᱮᱱ ᱰᱟᱥᱵᱤᱱ ᱨᱮᱜᱮ ᱜᱤᱰᱤᱠᱟᱜᱼᱟ ᱢᱟᱱᱮ ᱮᱠᱪᱩᱭᱮᱞᱤ ᱵᱮᱵᱚᱦᱟᱨ ᱫᱚ ᱦᱩᱭᱩᱜ ᱠᱟᱱᱟ ᱰᱟᱥᱵᱤᱱ ᱫᱚ ᱢᱤᱫᱴᱮᱱ ᱠᱟᱹᱢᱤ ᱜᱮᱭᱟ ᱠᱟᱛᱷᱟ ᱫᱚ ᱦᱩᱭᱩᱜ ᱠᱟᱱᱟ ᱡᱮ ᱟᱵᱚᱭᱟᱜ ᱯᱟᱥ ᱨᱮ ᱥᱟᱵ ᱥᱩᱛᱨᱮ ᱫᱚᱦᱚ ᱞᱟᱹᱜᱤᱫ ᱡᱚᱛᱚ ᱠᱤᱪᱷᱩᱭ ᱦᱮᱞᱯ ᱵᱚᱱ ᱜᱮᱭᱟ ᱰᱟᱥᱵᱤᱱ ᱠᱟᱨᱚᱱ ᱡᱟᱦᱟᱸ ᱛᱤᱱᱟᱜ ᱜᱮ ᱟᱵᱚᱨ ᱡᱚᱱᱟ ᱛᱟᱦᱮᱸᱱᱟ ᱢᱟᱹᱭᱞᱟᱹ ᱛᱟᱦᱮᱸᱱᱟ ᱡᱚᱛᱚ ᱠᱤᱪᱷᱩ ᱟᱹᱜᱩ ᱠᱟᱛᱮ ᱟᱵᱚ ᱵᱚᱱ ᱜᱤᱰᱤᱭᱟ ᱰᱟᱥᱵᱤᱱ ᱨᱮ